ᱡᱟᱦᱟᱸᱭ ᱦᱚᱲ ᱱᱟᱣᱟ ᱜᱮ ᱯᱟᱭᱨᱟᱜ ᱮ ᱪᱮᱫᱚᱜᱼᱟ ᱩᱱᱤ ᱫᱚ ᱯᱨᱚᱛᱷᱚᱢ ᱜᱟᱹᱦᱤᱨ ᱫᱟᱜ ᱨᱮᱫᱚ ᱵᱟᱝ ᱯᱟᱭᱨᱟ ᱠᱟᱛᱮᱫ ᱴᱮᱢᱮᱡ ᱫᱟᱜ ᱨᱮ ᱡᱟᱦᱟᱸᱨᱮ ᱯᱟᱭᱨᱟᱜ ᱪᱮᱫᱚᱜ ᱞᱮᱠᱟᱱ ᱡᱟᱭᱜᱟ ᱢᱮᱱ ᱫᱚ ᱛᱤᱸᱜᱩ ᱠᱟᱛᱮᱫ ᱞᱮᱵᱮᱫ ᱮ ᱥᱮᱴᱮᱨ ᱫᱟᱲᱮᱭᱟᱜ ᱢᱟ ᱚᱱᱟ ᱡᱟᱭᱜᱟ ᱨᱮ ᱩᱱᱤ ᱫᱚ ᱯᱨᱚᱛᱷᱚᱢ ᱯᱟᱭᱨᱟᱜ ᱪᱮᱫᱚᱜ ᱦᱩᱭᱟᱭᱟ ᱟᱨ ᱡᱟᱸᱜᱟ ᱰᱷᱟᱵᱟᱞ ᱰᱷᱟᱵᱟᱞ ᱠᱟᱛᱮᱫ ᱥᱟᱶᱛᱮ ᱛᱤ ᱛᱮᱦᱚᱸ ᱯᱟᱭᱨᱟᱜ ᱡᱚᱦᱚᱜ ᱫᱚ ᱫᱟᱜ ᱜᱟᱹᱨᱤ ᱠᱟᱛᱮᱫ ᱢᱮᱱᱫᱚ ᱯᱟᱭᱰᱮᱞ ᱯᱟᱲᱟᱜᱼᱟ ᱚᱱᱟ ᱤᱫᱤ ᱠᱟᱛᱮᱫ ᱴᱮᱢᱮᱡ ᱫᱟᱜᱨᱮ ᱢᱟᱲᱟᱝ ᱵᱟᱝᱢᱟ ᱰᱟᱵᱨᱟ ᱫᱟᱜ ᱨᱮ ᱢᱟᱲᱟᱝ ᱯᱟᱭᱨᱟᱜ ᱠᱚ ᱪᱮᱫᱚᱜᱼᱟ ᱚᱱᱟ ᱯᱚᱨᱮ ᱮᱱᱟᱝ ᱱᱟᱹᱭ ᱜᱷᱟᱴ ᱠᱚᱨᱮ ᱵᱟᱝᱢᱟ ᱞᱤᱸᱡᱤᱱ ᱫᱟᱜ ᱨᱮ ᱵᱟᱹᱭ ᱵᱟᱹᱭᱛᱮ ᱯᱟᱭᱨᱟᱜ ᱯᱟᱲᱟᱜᱼᱟ ᱫᱟᱜ ᱫᱚ ᱞᱤᱸᱜᱤᱱᱟ ᱪᱮᱛᱟᱱ ᱥᱮᱫ ᱠᱷᱚᱱᱟᱜ ᱪᱮᱛᱟᱱ ᱥᱮᱫ ᱯᱟᱭᱨᱟ ᱨᱟᱠᱟᱵᱚᱜ ᱨᱮᱱᱟᱜ ᱫᱚ ᱟᱞᱚᱭ ᱪᱮᱥᱴᱟᱭ ᱢᱟ ᱟᱨ ᱵᱟᱝᱠᱷᱟᱱ ᱡᱟᱹᱥᱛᱤ ᱞᱟᱜᱟᱜ ᱟᱭ ᱚᱱᱟ ᱤᱫᱤ ᱠᱟᱛᱮᱫ ᱡᱟᱦᱟᱸ ᱥᱮᱫ ᱫᱟᱜ ᱞᱤᱸᱡᱤᱱ ᱠᱟᱱᱟ ᱵᱟᱹᱭ ᱵᱟᱹᱭᱛᱮ ᱛᱟᱠᱚᱭ ᱞᱮᱠᱷᱟᱱᱮ ᱟᱨᱟᱢ ᱛᱮ ᱞᱟᱛᱟᱨ ᱥᱮᱫᱜᱮ ᱯᱟᱭᱨᱟ ᱟᱬᱜᱚᱱ ᱢᱟᱭ ᱦᱟᱱᱟ ᱯᱟᱦᱴᱟ ᱟᱹᱰᱤ ᱠᱩᱥᱤ ᱵᱟᱥᱤᱛᱮ ᱯᱟᱨᱚᱢ ᱫᱟᱲᱮᱭᱟᱜ ᱟᱭ ᱟᱨ ᱯᱟᱭᱨᱟ ᱚᱠᱛᱚ ᱨᱮ ᱛᱤ ᱫᱚ ᱢᱤᱫ ᱞᱮᱛᱟᱲ ᱢᱟᱲᱟᱝ ᱥᱮᱫᱜᱮ ᱮᱢᱚᱜ ᱦᱩᱭᱟᱭ ᱛᱟᱭᱟ ᱪᱤᱠᱟᱹᱛᱮ ᱫᱷᱤᱨᱤ ᱠᱚ ᱮᱢᱟᱱ ᱠᱚ ᱡᱟᱦᱟᱸᱱᱟᱜ ᱢᱩᱰᱷᱟᱹᱫ ᱠᱚ ᱛᱟᱦᱮᱱᱟ ᱚᱱᱟ ᱠᱚᱨᱮ ᱛᱩᱠᱩᱡᱼᱟ ᱚᱱᱟᱛᱮ ᱛᱤᱫᱚ ᱢᱟᱲᱟᱝ ᱤᱫᱤ ᱞᱮᱠᱷᱟᱱᱮ ᱚᱱᱟ ᱛᱩᱠᱩᱡ ᱠᱷᱚᱱᱮ ᱯᱩᱪᱩᱡᱚᱜᱼᱟ ᱟᱨ ᱡᱟᱦᱟᱸ ᱡᱟᱭᱜᱟ ᱨᱮ ᱫᱟᱜ ᱨᱮᱱ ᱡᱤᱣᱤ ᱡᱤᱭᱟᱹᱞᱤ ᱠᱚ ᱛᱟᱦᱮᱱᱟ ᱚᱱᱟ ᱠᱚ ᱥᱚᱛᱚᱨᱠᱚ ᱛᱟᱦᱮᱱ ᱦᱩᱭᱩᱜᱼᱟ